ᱦᱮᱞᱳ ᱚᱠᱚᱭ ᱦᱮᱸ ᱦᱮᱸ ᱦᱮᱸ ᱚᱠᱚᱭ ᱚᱠᱟ ᱠᱷᱚᱡ ᱮᱢ ᱨᱚᱲᱫᱟ ᱦᱮᱸᱢᱟ ᱞᱟᱹᱭ ᱢᱮ ᱦᱮᱸ ᱦᱮᱸ ᱦᱮᱸ ᱪᱮᱫ ᱚᱥᱩᱵᱤᱫᱟ ᱦᱩᱭᱟᱠᱟᱱ ᱛᱟᱢᱟ ᱠᱮᱢᱤᱠᱮᱞ ᱨᱮᱭᱟᱜ ᱫᱚ ᱵᱟᱹᱱᱩᱜᱼᱟ ᱤᱧ ᱴᱷᱮᱡ ᱫᱚ ᱮᱠᱮᱱ ᱫᱟᱨᱮ ᱨᱮᱭᱟᱜ ᱪᱷᱟᱞ ᱨᱮᱦᱮᱫ ᱦᱮᱸ ᱞᱟᱡ ᱦᱟᱹᱥᱩ ᱞᱟᱡ ᱦᱟᱹᱥᱩ ᱨᱮᱭᱟᱜ ᱫᱚ ᱦᱩᱭᱩᱜ ᱠᱟᱱᱟ ᱜᱚᱫ ᱥᱮ ᱚᱱᱟ ᱠᱟᱞᱢᱮᱜᱽ

ᱦᱮᱸ ᱨᱟᱹᱯᱩᱫ ᱨᱮᱱᱟᱜ ᱨᱟᱱ ᱦᱩᱧ ᱟᱹᱠᱷᱨᱤᱧ ᱵᱟᱲᱟᱭ ᱜᱮᱭᱟ ᱟᱫᱚᱢ ᱨᱟᱹᱯᱩᱫ ᱟᱠᱟᱱ ᱠᱷᱟᱡ ᱞᱟᱹᱭ ᱢᱮ ᱚᱱᱟᱫᱚ ᱚᱱᱟ ᱦᱟᱲᱡᱳᱲᱟ ᱚᱠᱟᱴᱟᱜ ᱠᱚ ᱢᱮᱛᱟᱜᱼᱟ ᱦᱮᱸ ᱚᱱᱟ ᱚᱱᱟ ᱨᱤᱫ ᱠᱟᱛᱮ ᱞᱟᱜᱟᱣ ᱦᱩᱭᱩᱜᱼᱟ ᱟᱨ ᱵᱟᱛᱟᱭ ᱦᱩᱭᱩᱜᱚᱜᱼᱟ ᱨᱟᱹᱯᱩᱫ ᱴᱷᱮᱡ

ᱚᱸᱰᱮ ᱫᱚ ᱜᱮᱫ ᱞᱮᱱ ᱠᱷᱟᱡ ᱚᱱᱟ ᱢᱟᱫ ᱨᱮᱭᱟᱜ ᱪᱷᱟᱞ ᱚᱱᱟ ᱦᱩᱸᱥᱤᱫ ᱚᱱᱟ ᱦᱩᱭᱩᱜᱼᱟ ᱦᱮᱸ ᱚᱱᱟ ᱦᱩᱸᱥᱤᱫ ᱦᱩᱭᱩᱜᱼᱟ ᱟᱨ ᱚᱱᱟ ᱜᱩᱸᱰᱟᱹᱭ ᱦᱩᱭᱩᱜᱼᱟ ᱛᱷᱟᱢᱟᱠᱩᱨ ᱞᱮᱠᱟ ᱜᱩᱸᱰᱟᱹ ᱠᱟᱛᱮ ᱚᱱᱟ ᱜᱮᱫ ᱡᱟᱭᱜᱟ ᱨᱮ ᱞᱟᱜᱟᱣ ᱦᱩᱭᱩᱜᱼᱟ

ᱚᱱᱟ ᱠᱚᱫᱚ ᱢᱚᱪᱠᱟᱣ ᱞᱮᱱᱠᱷᱟᱡ ᱚᱱᱟᱫᱚ ᱤᱭᱟᱹ ᱨᱟᱱ ᱢᱮᱱᱟᱜᱼᱟ ᱚᱱᱟ ᱫᱷᱤᱛᱨᱟᱹ ᱨᱮᱦᱮᱫ ᱞᱚᱞᱚ ᱠᱟᱛᱮ ᱨᱤᱫ ᱜᱩᱸᱰᱟᱹ ᱠᱟᱛᱮ ᱞᱚᱞᱚᱭ ᱦᱩᱭᱩᱜᱼᱟ ᱟᱨ ᱚᱱᱟ ᱚᱱᱟ ᱤᱭᱟᱹ ᱡᱟᱭᱜᱟ ᱨᱮ ᱞᱟᱜᱟᱣ ᱦᱩᱭᱩᱜᱼᱟ ᱢᱚᱪᱠᱟᱣ ᱦᱮᱸ ᱢᱩᱲᱩᱡ ᱥᱟᱠᱟᱢ ᱦᱚᱸ ᱞᱟᱜᱟᱣᱟᱜ ᱠᱟᱱ ᱜᱮᱭᱟ ᱦᱩᱭᱩᱜ ᱜᱮᱭᱟ ᱠᱤᱱᱛᱩ ᱚᱱᱟ ᱫᱚᱥᱟ ᱡᱩᱴᱤᱞ ᱧᱚᱜ ᱜᱮᱭᱟ ᱟᱪᱪᱷᱟ ᱴᱷᱤᱠ ᱜᱮᱭᱟ